ᱡᱚᱦᱟᱨ ᱜᱮ ᱜᱚᱢᱠᱮ ᱪᱮᱫ ᱟᱢ ᱢᱟᱹᱡᱷᱤ ᱵᱟᱵᱟᱢ ᱞᱟ ᱭᱮᱜᱼᱟ ᱦᱮᱸ ᱞᱟ ᱭ ᱢᱮ ᱤᱧ ᱞᱟ ᱭᱮᱫ ᱠᱟᱱ ᱛᱟᱦᱮᱱᱚ ᱱᱚᱣᱟ ᱵᱟ ᱵᱩ ᱰᱷᱟᱝᱜᱟ ᱠᱷᱚᱡ ᱚᱸᱻ ᱞᱟ ᱭᱮᱫ ᱠᱟᱱ ᱛᱟᱦᱮᱠᱟᱱᱟ ᱧ ᱵᱟ ᱵᱩ ᱰᱷᱟᱝᱜᱟ ᱠᱷᱚᱱ ᱥᱚᱢᱟᱡᱽ ᱥᱩᱥᱟ ᱨᱤᱭᱟ ᱞᱮᱠᱟᱛᱮᱧ ᱞᱟ ᱭᱮᱫ ᱠᱟᱱ ᱛᱟᱦᱮᱱᱟ ᱟᱵᱩ ᱴᱚᱴᱷᱟᱨᱮ ᱠᱤ ᱛᱤᱱᱟ ᱜ ᱜᱟᱱ ᱟ ᱫᱤᱵᱟ ᱥᱤ ᱥᱟᱱᱛᱟᱲ ᱠᱚ ᱢᱮᱱᱟᱜ ᱠᱚᱣᱟ ᱟᱪᱪᱷᱟ

ᱟᱨᱚᱧ ᱞᱟ ᱭ ᱮᱫ ᱠᱟᱱ ᱛᱟᱦᱮᱱᱟ ᱱᱚᱣᱟ ᱟᱵᱚᱣᱟᱜ ᱥᱚᱨᱦᱟᱭ ᱯᱚᱨᱚᱵᱽ ᱚᱱᱟ ᱯᱚᱨᱚᱵᱽ ᱫᱚ ᱛᱤᱱᱟ ᱜ ᱫᱤᱱ ᱦᱩᱭᱩᱜ ᱜᱮᱭᱟ ᱢᱚᱬᱮ ᱢᱟᱦᱟ ᱨᱮᱱᱟᱜ ᱟᱪᱪᱷᱟ ᱟᱨ ᱛᱚᱵᱮ ᱱᱚᱣᱟ ᱥᱚᱨᱦᱟᱭ ᱫᱚ ᱛᱤᱥ ᱠᱚᱛᱮ ᱚᱸᱻ ᱟᱪᱪᱷᱟ ᱢᱚᱬᱮ ᱢᱟᱦᱟ ᱨᱮᱱᱟᱜ ᱦᱩᱭᱩᱜᱼᱟ ᱱᱚᱣᱟ ᱥᱚᱨᱦᱟᱭ ᱫᱚ ᱟᱯᱮᱫᱚ ᱚᱱᱟ ᱱᱚᱣᱟ ᱥᱚᱨᱦᱟᱭ ᱪᱮᱫ ᱞᱟ ᱜᱤᱫ ᱯᱮ ᱠᱚᱨᱟᱣᱟ ᱱᱚᱣᱟ ᱥᱚᱨᱦᱟᱭ ᱱᱚᱣᱟ ᱥᱚᱨᱦᱟᱭ ᱨᱮ ᱪᱮᱫ ᱪᱮᱫ ᱠᱚ ᱛᱟᱦᱮᱱᱟ ᱱᱟ ᱢᱚᱬᱮ ᱢᱟᱦᱟ ᱨᱮᱱᱟᱜ ᱛᱷᱚᱲᱟ ᱧᱩᱛᱩᱢ ᱞᱟ ᱭ ᱞᱮᱠᱷᱟᱡ

ᱟᱪᱪᱷᱟ ᱟᱨ ᱟᱯᱮᱥᱮᱫ ᱪᱮᱫᱞᱮᱠᱟ ᱦᱩᱭᱩᱜᱼᱟ ᱱᱚᱣᱟ ᱥᱚᱨᱦᱟᱭ ᱟ ᱰᱤ ᱫᱷᱩᱢ ᱛᱮᱜᱮ ᱦᱩᱭᱩᱜᱼᱟ ᱥᱮ

ᱟᱪᱪᱷᱟ ᱛᱚᱵᱮ ᱦᱮᱸ ᱚᱱᱟᱜᱮᱧ ᱞᱮ ᱭᱮᱫᱠᱟᱱ ᱛᱟᱦᱮᱱᱟ ᱵᱟᱲᱟᱭ ᱵᱟ ᱱᱩᱜᱼᱟ ᱵᱟᱝ ᱚᱱᱟᱜᱮ ᱪᱮᱫᱞᱮᱠᱟ ᱠᱟᱛᱮᱫ ᱛᱚᱵᱮ ᱴᱷᱤᱠᱜᱮᱭᱟ ᱛᱚᱵᱮ ᱢᱟ ᱛᱟᱦᱚᱞᱮ ᱮᱱᱠᱟᱜᱮ ᱦᱮᱸ ᱡᱚᱦᱟᱨ